ᱵᱟᱹᱠᱩᱲᱟ ᱦᱚᱱᱚᱛ ᱨᱮᱭᱟᱜ ᱢᱩᱲᱩᱛ ᱪᱟᱥ ᱫᱩᱨᱤᱵᱽ ᱫᱚ ᱦᱳᱲᱳ ᱛᱩᱲᱤ ᱠᱷᱚᱥᱞᱟ ᱟᱱᱟᱪ ᱯᱟᱹᱛᱤ ᱫᱚ ᱟᱹᱞᱩ ᱵᱮᱸᱜᱟᱲ ᱵᱤᱞᱟᱹᱛᱤ ᱢᱟᱹᱨᱤᱪ ᱠᱚᱱᱰᱷᱟ ᱦᱚᱛᱚᱫ ᱟᱭᱢᱟ ᱟᱭᱢᱟ ᱪᱟᱥ ᱦᱚᱨᱟ ᱫᱚ ᱡᱚᱭᱵᱚ ᱟᱨ ᱚᱡᱚᱭᱵᱚ ᱛᱮ ᱪᱟᱥᱚᱜ ᱠᱟᱱᱟ ᱯᱟᱹᱦᱤᱞ ᱦᱟᱯᱲᱟᱢ ᱠᱚᱫᱚ ᱡᱚᱭᱵᱚ ᱥᱟᱨ ᱤᱫᱤ ᱠᱟᱛᱮᱜ ᱠᱚ ᱪᱟᱥ ᱞᱮᱫ ᱛᱟᱦᱮᱸᱜ ᱱᱮᱛᱟᱨ ᱫᱚ ᱧᱮᱞᱚᱜ ᱠᱟᱱᱟ ᱚᱡᱚᱭᱵᱚ ᱥᱟᱨ ᱜᱮ ᱵᱤᱥᱤ ᱫᱚ ᱵᱮᱣᱦᱟᱨᱚᱜ ᱠᱟᱱᱟ